ᱦᱮᱸ ᱯᱚᱞᱴᱨᱤ ᱟᱥᱩᱞ ᱞᱮᱠᱚ ᱠᱷᱟᱡ ᱫᱚ ᱨᱳᱜᱽ ᱡᱟᱞᱟ ᱟᱡᱟᱨ ᱦᱩᱭᱩᱜ ᱜᱮᱭᱟ ᱯᱚᱞᱴᱨᱤ ᱟᱥᱩᱞ ᱞᱮᱠᱚ ᱠᱷᱟᱡ ᱫᱚ ᱯᱮᱴᱮᱡ ᱴᱷᱤᱠ ᱴᱷᱟᱜᱟᱜ ᱟᱴᱮᱫ ᱠᱚ ᱦᱩᱭᱩᱜᱼᱟ ᱫᱟᱜ ᱦᱚᱸ ᱴᱷᱤᱠ ᱴᱷᱟᱠ ᱧᱩ ᱟᱠᱚ ᱦᱩᱭᱩᱜᱼᱟ ᱟᱨ ᱯᱚᱞᱴᱨᱤ ᱨᱳᱜᱽ ᱡᱟᱞᱟ ᱠᱷᱚᱡ ᱵᱟᱧᱪᱟᱜ ᱦᱩᱭᱩᱜ ᱠᱷᱟᱡ ᱫᱚ ᱯᱮᱴᱮᱡ ᱠᱩᱡ ᱴᱷᱤᱠ ᱴᱷᱟᱠ ᱥᱤᱛᱩᱝ ᱨᱮ ᱛᱟᱹᱥᱤ ᱦᱩᱭᱩᱜᱼᱟ ᱫᱟᱜ ᱵᱟᱝ ᱡᱚᱢᱟ ᱚᱪᱚᱭᱟᱜ ᱦᱩᱭᱩᱜᱼᱟ ᱯᱮᱴᱮᱡ ᱨᱮ ᱟᱨ ᱵᱟᱝᱠᱷᱟᱱ ᱚᱲᱮ ᱠᱷᱚᱱ ᱜᱮ ᱛᱤᱡᱩ ᱟᱨᱦᱚᱸ ᱟᱭᱢᱟ ᱨᱚᱠᱚᱢ ᱨᱳᱜᱽ ᱪᱷᱚᱲᱟᱣ ᱫᱟᱲᱮᱭᱟᱜᱼᱟ ᱚᱱᱟ ᱠᱷᱟᱹᱛᱤᱨ ᱛᱮ ᱯᱮᱴᱮᱡ ᱠᱩᱡ ᱫᱚ ᱛᱟᱹᱥᱤ ᱦᱩᱭᱩᱜᱼᱟ ᱟᱨ ᱜᱮᱰᱮ ᱫᱚ ᱟᱥᱩᱞ ᱦᱩᱭᱩᱜᱼᱟ ᱴᱷᱤᱠ ᱴᱷᱟᱠ ᱛᱟᱦᱮᱜ ᱡᱚᱢᱠᱩᱡ ᱮᱢᱟᱣᱟ ᱠᱚ ᱦᱩᱭᱩᱜᱼᱟ ᱥᱮ ᱴᱷᱤᱠ ᱴᱷᱟᱠ ᱡᱚᱛᱱᱚ ᱠᱚ ᱦᱩᱭᱩᱜᱼᱟ ᱚᱱᱠᱟ ᱠᱟᱛᱮᱜ ᱜᱮ ᱜᱮᱰᱮ ᱫᱚ ᱟᱥᱩᱞ ᱠᱚ ᱦᱩᱭᱩᱜᱼᱟ